ᱦᱮᱞᱳ ᱤᱧ ᱜᱮ ᱥᱚᱢᱟᱡᱽ ᱥᱩᱥᱟᱹᱨᱤᱭᱟᱹ ᱟᱨ ᱟᱢ ᱟᱢ ᱫᱚ ᱚᱠᱚᱭᱴᱟᱜ ᱪᱚ ᱚ ᱤᱧ ᱫᱚ ᱥᱚᱢᱟᱡᱽ ᱥᱩᱥᱟᱹᱨᱤᱭᱟᱹ ᱠᱟᱹᱱᱟᱹᱧ ᱚᱠᱟᱨᱮ ᱪᱮᱫᱠᱚᱯᱮ ᱪᱟᱥᱵᱟᱥ ᱠᱚ ᱦᱩᱭᱩᱜ ᱠᱟᱱᱟ ᱥᱮ ᱵᱟᱝ ᱦᱩᱸ ᱪᱮᱫ ᱠᱚᱯᱮ ᱡᱚᱢ ᱪᱮᱫ ᱠᱚᱯᱮ ᱡᱚᱢ ᱵᱟᱲᱟᱭᱫᱟ ᱛᱚᱵᱮ ᱚ ᱚ ᱠᱟᱹᱢᱤ ᱯᱮ ᱪᱟᱞᱟᱣ ᱵᱟᱲᱟᱜᱼᱟ ᱵᱟᱝ ᱠᱷᱟᱹᱞᱤ ᱠᱷᱟᱹᱞᱤ ᱱᱚᱛᱮ ᱤᱭᱟᱹ ᱵᱟᱝᱜᱟᱞ ᱥᱮᱫ ᱯᱮ ᱪᱟᱞᱟᱣ ᱵᱟᱲᱟᱜᱼᱟ ᱥᱮ ᱚᱠᱟ ᱥᱮᱡᱽ ᱚ ᱚ ᱟᱨ ᱛᱤᱱᱟᱹᱜ ᱢᱟᱹᱦᱱᱟᱹ ᱠᱟᱛᱮᱫ ᱯᱮ ᱛᱟᱦᱮᱱ ᱛᱮ ᱛᱤᱱᱟᱹᱜ ᱪᱟᱸᱫᱚ ᱠᱟᱛᱮᱫ ᱚ ᱚ ᱚ ᱯᱚᱭᱥᱟ ᱠᱚ ᱛᱚᱵᱮ ᱪᱮᱫᱞᱮᱠᱟ ᱧᱟᱢᱚᱜᱼᱟ ᱚᱱᱛᱮ ᱵᱟᱝᱜᱟᱞ ᱥᱮᱫ ᱟᱨ ᱦᱟᱱᱛᱮ ᱵᱟᱨᱦᱮ ᱫᱤᱥᱚᱢ ᱫᱚ ᱯᱮ ᱪᱟᱞᱟᱜᱼᱟ ᱠᱟᱹᱢᱤ ᱫᱚ ᱚ ᱚᱱᱛᱮ ᱨᱮ ᱪᱮᱫ ᱠᱚ ᱠᱟᱹᱢᱤ ᱵᱟᱲᱟᱭᱟ ᱛᱚᱵᱮ ᱚ ᱛᱤᱱᱟᱹᱜ ᱠᱟᱛᱮᱫ ᱪᱚ ᱟᱫᱚ ᱚᱱᱛᱮ ᱫᱚ ᱢᱟᱹᱦᱱᱟᱹ ᱠᱚ ᱮᱢᱟ ᱠᱚ ᱠᱟᱱ ᱥᱮᱫ ᱫᱚ ᱚ ᱚ ᱛᱚ ᱟᱯᱮ ᱵᱟᱯᱮ ᱪᱟᱞᱟᱣ ᱵᱟᱲᱟᱜ ᱛᱮ ᱚ ᱟᱪᱪᱷᱟ ᱛᱚᱵᱮ ᱚᱱᱛᱮ ᱠᱷᱚᱱ ᱯᱮ ᱛᱤᱱᱟᱹᱜ ᱚᱱᱮ ᱡᱮ ᱢᱤᱫ ᱪᱟᱸᱫᱚ ᱜᱟᱱ ᱠᱚ ᱛᱟᱦᱮᱱᱟ ᱵᱟᱝ ᱚᱱᱟ ᱵᱟᱨᱦᱮ ᱫᱤᱥᱚᱢ ᱥᱮᱫ ᱛᱤᱱᱟᱹᱜ ᱪᱟᱸᱫᱚ ᱠᱚ ᱛᱟᱦᱮᱱᱟ ᱚ ᱛᱚ ᱢᱟᱹᱦᱱᱟᱹ ᱫᱚ ᱛᱤᱱᱟᱹᱜ ᱠᱟᱛᱮᱫ ᱪᱚ ᱯᱚᱭᱥᱟ ᱫᱚᱠᱚ ᱮᱢᱟᱠᱚ ᱠᱟᱱ ᱚ ᱦᱳᱭᱛᱳ ᱤᱱᱟᱹ ᱠᱚᱛᱮ ᱜᱮ ᱟᱹᱥᱩᱞᱚᱜ ᱦᱩᱭᱩᱜᱼᱟ